ᱵᱟᱹᱨᱥᱟᱹ ᱡᱚᱠᱷᱚᱡ ᱚᱱᱟ ᱡᱟᱹᱯᱩᱫ ᱦᱟᱞᱠᱟ ᱡᱟᱹᱯᱩᱫ ᱟᱵᱚᱦᱟᱣᱟ ᱨᱮ ᱦᱩᱲᱩ ᱢᱚᱡᱽ ᱦᱩᱭᱩᱜᱼᱟ ᱤᱱᱟᱹ ᱟᱵᱚᱦᱟᱣᱟ ᱛᱟᱯ ᱠᱟᱛᱮᱫ ᱨᱮᱭᱟᱲ ᱥᱮ ᱛᱷᱚᱲᱟ ᱡᱮᱰᱮᱨ ᱟᱵᱚᱦᱟᱣᱟ ᱨᱮ ᱛᱩᱲᱤ ᱢᱚᱡᱽ ᱦᱩᱭᱩᱜᱼᱟ ᱤᱱᱟᱹᱯᱚᱨᱮ ᱠᱩᱣᱟᱹᱥᱟ ᱟᱵᱚᱦᱟᱣᱟ ᱨᱮ ᱨᱮᱭᱟᱲ ᱠᱩᱣᱟᱹᱥᱟ ᱟᱵᱚᱦᱟᱣᱟ ᱨᱮ ᱜᱩᱦᱩᱢ ᱢᱚᱡᱽ ᱦᱩᱭᱩᱜᱼᱟ ᱟᱨ ᱱᱤᱭᱟᱹ ᱜᱚᱨᱚᱢ ᱟᱵᱚᱦᱟᱣᱟ ᱨᱮ ᱠᱟᱱᱴᱷᱟᱲ ᱩᱞ ᱦᱩᱭᱩᱜᱼᱟ